ᱦᱮᱸ ᱟᱭᱢᱟ ᱠᱚ ᱡᱤᱭᱟᱹᱞᱤ ᱜᱮᱠᱚ ᱟᱹᱥᱩᱞᱚᱜᱼᱟ ᱡᱮᱢᱚᱱ ᱥᱤᱢ ᱥᱤᱢ ᱠᱚ ᱡᱮᱢᱚᱱ ᱟᱡᱟᱨ ᱢᱮᱱᱟᱜ ᱛᱟᱠᱚᱣᱟ ᱩᱱᱠᱩᱣᱟᱜ ᱫᱚ ᱵᱟᱨᱰ ᱯᱷᱞᱩ ᱨᱳᱜᱽ ᱟᱡᱟᱨ ᱠᱷᱚᱱ ᱵᱟᱧᱪᱟᱣ ᱠᱚ ᱞᱟᱹᱜᱤᱫ ᱟᱹᱰᱤ ᱰᱷᱮᱨ ᱨᱟᱱᱼᱢᱩᱨᱜᱟᱹᱱ ᱠᱚ ᱠᱚᱴᱮᱡ ᱟᱠᱚ ᱦᱩᱭᱩᱜᱼᱟ ᱚᱱᱟ ᱠᱚ ᱛᱮᱜᱮ ᱡᱮ ᱨᱩᱣᱟᱹ ᱞᱟᱦᱟ ᱨᱮᱜᱮ ᱩᱱᱠᱩ ᱫᱚ ᱚᱱᱟ ᱨᱟᱱᱼᱢᱩᱨᱜᱟᱹᱱ ᱫᱚ ᱠᱚᱴᱮᱡ ᱟᱠᱚ ᱦᱩᱭᱩᱜᱼᱟ ᱟᱨ ᱡᱮᱢᱚᱱ ᱜᱟᱹᱭ ᱰᱟᱝᱨᱟ ᱠᱚ ᱚᱱᱮ ᱠᱷᱩᱨᱟᱹ ᱧᱟᱢ ᱠᱚᱣᱟ ᱠᱷᱩᱨᱟᱹ ᱫᱚ ᱧᱟᱢ ᱠᱚᱫᱚ ᱤᱱ ᱥᱚᱢᱚᱭ ᱫᱚ ᱩᱱᱠᱩ ᱫᱚ ᱯᱷᱤᱱᱟᱭᱤᱞ ᱵᱟᱠᱷᱟᱡ ᱰᱮᱴᱳᱞ ᱛᱮ ᱚᱱᱟ ᱦᱚᱴᱚᱨ ᱥᱟᱯᱷᱟᱭ ᱦᱩᱭᱩᱜ ᱛᱟᱠᱚᱣᱟ ᱟᱨ ᱚᱱᱟ ᱠᱚᱜᱮ ᱦᱚᱴᱚᱨ ᱥᱟᱯᱷᱟ ᱠᱟᱛᱮᱫ ᱢᱚᱡᱽ ᱛᱮ ᱯᱚᱨᱤᱥᱠᱟᱨ ᱠᱟᱛᱮᱫ ᱠᱚ ᱛᱤᱡᱩᱭ ᱛᱟᱠᱚ ᱚᱱᱟ ᱠᱚ ᱥᱟᱯᱷᱟ ᱠᱟᱛᱮᱫ ᱢᱚᱡᱽ ᱛᱮ ᱥᱟᱯᱷᱟ ᱠᱟᱛᱮᱫ ᱚᱱᱟ ᱫᱚ ᱩᱝᱠᱩ ᱚᱝᱠᱟ ᱯᱚᱨᱤᱥᱠᱟᱨ ᱯᱚᱨᱤᱪᱷᱚᱱᱱᱚ ᱯᱷᱤᱱᱟᱭᱤᱞ ᱠᱚ ᱤᱭᱟᱹ ᱠᱟᱛᱮᱫ ᱩᱝᱠᱩ ᱫᱚ ᱚᱝᱠᱟ ᱜᱮ ᱥᱚᱪᱮᱛᱚᱱ ᱛᱚ ᱫᱚᱦᱚ ᱠᱚ ᱦᱩᱭᱩᱜᱼᱟ ᱨᱳᱜᱽ ᱦᱟᱡᱩᱜ ᱞᱟᱦᱟ ᱨᱮ ᱩᱝᱠᱩ ᱡᱚᱛᱚ ᱨᱩᱣᱟᱹᱜ ᱨᱮᱱᱟᱜ ᱟᱞᱚ ᱧᱟᱢ ᱠᱚ ᱞᱟᱹᱜᱤᱫ ᱛᱮ ᱚᱱᱠᱟ ᱜᱮ ᱥᱮᱯᱴᱤ ᱡᱟᱭᱜᱟ ᱨᱮ ᱫᱚᱦᱚ ᱠᱚ ᱦᱩᱭᱩᱜᱼᱟ ᱟᱨ ᱱᱩᱠᱩ ᱠᱚᱫᱚ ᱟᱵᱚ ᱨᱮᱱ ᱟᱹᱰᱤ ᱢᱟᱨᱟᱝ ᱫᱷᱚᱱ ᱥᱚᱢᱯᱚᱫ ᱠᱷᱚᱱ ᱦᱚᱸ ᱨᱩᱣᱟᱹᱜ ᱦᱟᱹᱥᱩᱜ ᱠᱷᱚᱡ ᱩᱱᱠᱩ ᱡᱤᱭᱟᱹᱞᱤ ᱫᱚᱦᱚ ᱠᱚ ᱦᱩᱭᱩᱜᱼᱟ ᱟᱨ ᱩᱱᱠᱩ ᱱᱚᱡᱚᱨ ᱫᱚᱦᱚᱭ ᱦᱩᱭᱩᱜᱼᱟ ᱱᱩᱠᱩ ᱡᱮᱢᱚᱱ ᱚᱱᱟ ᱨᱩᱣᱟᱹ ᱟᱞᱚ ᱧᱟᱢ ᱠᱚ ᱱᱤᱭᱟᱹ ᱠᱚ ᱠᱷᱚᱡ ᱜᱮ ᱵᱟᱧᱪᱟᱣ ᱦᱩᱭᱩᱜ ᱠᱚ ᱚᱱᱟ ᱵᱟᱧᱪᱟᱣ ᱠᱚ ᱦᱩᱭᱩᱜᱼᱟ ᱟᱨ ᱡᱚᱛᱷᱟ ᱡᱚᱛᱚ ᱥᱚᱢᱚᱭ ᱨᱮ ᱨᱟᱱ ᱢᱩᱨᱜᱟᱹᱱ ᱠᱚᱦᱚᱸ ᱠᱚᱴᱮᱡ ᱦᱩᱭᱩᱜᱼᱟ ᱮᱢᱟᱣᱟᱠᱚ ᱦᱩᱭᱩᱜᱼᱟ ᱡᱚᱢ ᱚᱪᱚ ᱠᱚ ᱦᱩᱭᱩᱜᱼᱟ ᱤᱝᱠᱟ ᱚᱱᱠᱟ ᱛᱮᱜᱮ ᱩᱝᱠᱩ ᱫᱚ ᱚᱱᱟ ᱠᱷᱚᱡ ᱫᱚᱢ ᱵᱟᱧᱪᱟᱣ ᱫᱟᱲᱮᱣᱟᱠᱚᱣᱟ ᱥᱮ ᱟᱵᱚᱣᱟᱜ ᱦᱚᱸ ᱠᱤᱪᱷᱩ ᱩᱱᱱᱚᱭᱚ ᱦᱩᱭᱩᱜ ᱛᱟᱵᱚᱱᱟ ᱥᱮ ᱢᱚᱡᱚᱜ ᱟᱠᱚ ᱤᱱᱟᱹᱜ ᱫᱷᱟᱹᱵᱤᱡ ᱜᱤᱧ ᱞᱟᱹᱭᱟᱵᱚᱱᱟ